ᱪᱟᱥᱼᱵᱟᱥ ᱠᱟᱹᱢᱤ ᱫᱚ ᱡᱟᱹᱯᱩᱫ ᱫᱤᱱ ᱜᱮᱥᱮ ᱟᱵᱚ ᱥᱮᱫ ᱫᱚ ᱡᱟᱹᱯᱩᱫ ᱫᱤᱱ ᱜᱮᱠᱚ ᱪᱟᱥᱵᱟᱥᱟ ᱟᱨ ᱚᱱᱟ ᱨᱮᱜᱮ ᱦᱩᱲᱩ ᱠᱚᱦᱚᱸ ᱠᱚ ᱨᱚᱦᱚᱭᱟ ᱮᱴᱟᱜ ᱫᱚ ᱫᱟᱜ ᱵᱟᱝᱛᱮ ᱚᱠᱚᱭ ᱦᱚᱸ ᱵᱟᱝᱠᱚ ᱨᱚᱦᱚᱭ ᱫᱟᱲᱮᱭᱟᱜᱼᱟ ᱪᱮᱫᱟᱜ ᱥᱮ ᱱᱚᱞ ᱢᱩᱰᱩ ᱪᱟᱹᱞᱩ ᱥᱮ ᱠᱩᱧ ᱥᱮ ᱵᱟᱸᱫᱷ ᱯᱩᱠᱷᱨᱤ ᱠᱷᱚᱱ ᱦᱚᱸ ᱟᱨᱮᱡ ᱠᱟᱛᱮᱫ ᱦᱚᱸ ᱡᱟᱹᱯᱩᱫ ᱫᱤᱱ ᱞᱮᱠᱟ ᱫᱟᱜ ᱵᱟᱭ ᱦᱩᱭᱩᱜᱼᱟ ᱚᱱᱟ ᱤᱭᱟᱹ ᱛᱮ ᱚᱱᱟ ᱤᱭᱟᱹᱛᱮ ᱱᱚᱛᱮ ᱫᱚ ᱫᱚ ᱟᱥᱟᱲ ᱟᱥᱟᱲ ᱥᱟᱱ ᱵᱷᱟᱫᱚᱨ ᱨᱮᱜᱮ ᱡᱚᱛᱚ ᱦᱚᱲ ᱠᱚ ᱪᱟᱥᱵᱟᱥᱟ

ᱚᱱᱟ ᱨᱮᱜᱮ ᱦᱚᱲ ᱦᱩᱲᱩ ᱠᱚ ᱨᱚᱦᱚᱭᱟ ᱮᱴᱟᱜ ᱫᱤᱱ ᱫᱚ ᱫᱟᱜ ᱵᱟᱝ ᱧᱟᱢᱛᱮ ᱦᱩᱲᱩ ᱠᱚᱦᱚᱸ ᱜᱚᱡ ᱪᱟᱵᱟᱜᱼᱟ

ᱦᱟᱱᱟᱼᱱᱷᱟᱣᱟ ᱵᱤᱢᱟᱨ ᱛᱮ ᱦᱩᱲᱩ ᱠᱚᱦᱚᱸ ᱨᱳᱜᱟ ᱪᱟᱵᱟᱜᱼᱟ ᱟᱨ ᱦᱩᱲᱩ ᱵᱟᱭ ᱦᱩᱭᱩᱜᱼᱟ ᱡᱟᱹᱯᱩᱫ ᱫᱤᱱᱜᱮ ᱵᱩᱨᱩ ᱵᱤᱨᱼᱵᱩᱨᱩ ᱡᱷᱟᱨᱱᱟ ᱠᱚᱦᱚᱸ ᱦᱟᱹᱨᱭᱟᱹᱲ ᱧᱮᱞᱚᱜᱼᱟ ᱟᱨ

ᱨᱮᱜᱮ ᱫᱟᱨᱮ ᱠᱚ ᱦᱚᱨᱟᱵᱚᱨᱟ ᱛᱟᱦᱮᱱᱟ ᱡᱟᱹᱯᱩᱫ ᱫᱤᱱ ᱜᱮ ᱵᱟᱸᱫᱷ ᱯᱩᱠᱷᱨᱤ ᱥᱮ ᱱᱟᱹᱭ ᱠᱚ ᱯᱮᱨᱮᱡ ᱠᱟᱛᱮᱫ ᱦᱚᱸ ᱪᱮᱦᱨᱟ ᱧᱮᱞᱚᱜᱼᱟ ᱡᱚᱛᱚ ᱦᱚᱲ ᱚᱱᱟ ᱨᱟᱹᱥᱠᱟᱹ ᱠᱚᱛᱮ ᱜᱮ ᱟᱹᱰᱤ ᱨᱟᱹᱥᱠᱟᱹ ᱠᱚ ᱛᱟᱦᱮᱱᱟ ᱥᱮ ᱥᱟᱶᱛᱮ ᱟᱹᱰᱤ ᱵᱮᱥ ᱠᱚ ᱟᱹᱭᱠᱟᱹᱣᱟ